ᱩᱥᱩᱞ ᱡᱤᱱᱤᱥ ᱫᱚ ᱡᱟᱦᱟᱱᱟᱜ ᱵᱚᱛᱚᱨ ᱫᱚ ᱵᱚᱛᱚᱨᱟᱱ ᱜᱮᱭᱟ ᱪᱮᱫᱟᱜ ᱥᱮ ᱛᱤᱱᱟᱹᱜ ᱩᱥᱩᱞᱟ ᱩᱱᱟᱹᱜ ᱜᱮ ᱜᱟᱹᱦᱤᱨ ᱧᱟᱢᱚᱜᱼᱟ ᱚᱱᱟ ᱠᱷᱟᱹᱛᱤᱨ ᱩᱥᱩᱞ ᱫᱚ ᱤᱧ ᱞᱟᱜᱟᱱᱛᱮ ᱟᱹᱰᱤ ᱵᱚᱛᱚᱨᱟᱱᱟᱜ ᱠᱟᱱᱟ ᱟᱨ ᱵᱚᱛᱚᱨ ᱞᱮᱠᱟᱱᱟᱜ ᱦᱚᱸ ᱠᱟᱛᱷᱟ ᱠᱟᱱ ᱜᱮᱭᱟ ᱪᱮᱫᱟᱜ ᱥᱮ ᱡᱟᱦᱟᱱ ᱫᱟᱨᱮᱢ ᱫᱮᱡᱚᱜᱼᱟ ᱫᱮᱡ ᱤᱫᱤᱜ ᱟᱢ ᱫᱮᱡ ᱤᱫᱤᱜ ᱟᱢ ᱟᱹᱰᱤ ᱱᱟᱯᱟᱭᱮᱢ ᱫᱮᱡ ᱪᱟᱞᱟᱜᱼᱟ ᱢᱮᱱᱠᱷᱟᱱ ᱫᱮᱡ ᱯᱚᱨᱮ ᱩᱥᱩᱞ ᱠᱷᱚᱱ ᱫᱟᱨᱮ ᱠᱷᱚᱱ ᱡᱩᱫᱩ ᱚᱛᱮᱢ ᱩᱭᱩᱝᱟ ᱮᱱᱠᱷᱟᱱ ᱱᱚᱣᱟ ᱦᱚᱸ ᱟᱹᱰᱤ ᱜᱟᱹᱦᱤᱨ ᱟᱹᱭᱠᱟᱹᱜᱼᱟ ᱟᱨ ᱥᱚᱞᱚᱝ ᱧᱩᱨᱩᱜ ᱞᱮᱠᱟ ᱜᱮ ᱟᱹᱭᱠᱟᱹᱜᱼᱟ ᱚᱱᱟᱛᱮ ᱩᱥᱩᱞ ᱡᱤᱱᱤᱥ ᱫᱚ ᱤᱧᱫᱩᱧ ᱵᱚᱛᱚᱨᱟᱜ ᱜᱮᱭᱟ ᱟᱨ ᱥᱟᱱᱟᱢ ᱦᱚᱲᱜᱮ ᱱᱚᱣᱟᱧ ᱢᱮᱱᱟ ᱩᱥᱩᱞ ᱡᱤᱱᱤᱥ ᱫᱚ ᱵᱚᱛᱚᱨᱟᱜ ᱜᱮ ᱩᱥᱩᱞᱟᱜ ᱥᱟᱱᱟᱜ ᱫᱟᱲᱮᱫᱚ ᱟᱱᱟᱴ ᱧᱚᱜ ᱜᱮᱭᱟ ᱴᱷᱤᱠ ᱚᱱᱠᱟ ᱞᱮᱠᱟ ᱜᱮ ᱡᱮᱢᱚᱱ ᱵᱩᱨᱩ ᱫᱮᱡᱚᱜ ᱥᱮ ᱵᱩᱨᱩ ᱟᱬᱜᱚᱱ ᱵᱩᱨᱩ ᱠᱷᱚᱱᱟᱜ ᱮᱢ ᱟᱬᱜᱚᱱᱟ ᱥᱚᱡᱷᱮ ᱫᱚ ᱵᱟᱢ ᱟᱬᱜᱚ ᱫᱟᱲᱮᱭᱟᱜᱼᱟ ᱛᱮᱨᱟᱝ ᱛᱮᱨᱟᱝ ᱟᱲᱜᱚᱱ ᱦᱩᱭᱩᱜᱼᱟ ᱟᱹᱪᱩᱨ ᱵᱤᱦᱩᱨ ᱟᱱᱟᱪᱩᱨ ᱱᱟᱛᱮ ᱟᱬᱜᱚᱱ ᱦᱩᱭᱩᱜᱼᱟ ᱚᱱᱟ ᱛᱟᱞᱟᱮ ᱟᱹᱰᱤ ᱜᱟᱱ ᱦᱩᱴᱩᱵ ᱫᱷᱤᱨᱤ ᱦᱚᱸ ᱜᱰᱮ ᱛᱟᱦᱮᱱ ᱜᱮᱭᱟ ᱟᱨ ᱚᱱᱟ ᱥᱟᱶᱛᱮ ᱴᱷᱩᱸᱴ ᱜᱟᱡᱟᱲ ᱠᱚᱦᱚᱸ ᱛᱟᱦᱮᱱ ᱜᱮᱭᱟ ᱚᱱᱟ ᱮᱲᱟᱣ ᱠᱟᱛᱮ ᱡᱩᱫᱤᱢ ᱯᱟᱨᱚᱢᱚᱜᱼᱟ ᱟᱹᱰᱤ ᱨᱚᱠᱚᱢ ᱵᱩᱨᱩ ᱨᱮ ᱡᱟᱹᱱᱩᱢ ᱠᱚ ᱛᱟᱦᱮᱱᱟ ᱚᱱᱟ ᱠᱩᱲᱤᱫ ᱨᱟᱢᱟ ᱡᱟᱹᱱᱟᱢ ᱠᱚ ᱮᱨᱮᱲ ᱠᱟᱛᱮᱫ ᱵᱟᱹᱭ ᱵᱟᱹᱭᱛᱮ ᱮᱛᱚᱢ ᱠᱟᱛᱮ ᱡᱤᱠᱤ ᱟᱲᱜᱚ ᱪᱟᱪᱚ ᱟᱲᱜᱚᱱ ᱦᱩᱭᱩᱜᱼᱟ ᱚᱱᱟ ᱤᱫᱤ ᱠᱟᱛᱮᱫ ᱵᱩᱨᱩ ᱠᱷᱚᱱᱟᱜ ᱟᱬᱜᱚᱱ ᱦᱚᱸ ᱟᱹᱰᱤ ᱦᱟᱦᱟᱲᱟᱜ ᱜᱮᱭᱟ ᱟᱨ ᱚᱱᱟ ᱠᱚᱨᱮ ᱥᱟᱜᱷᱟᱨ ᱥᱮ ᱡᱟᱦᱟᱱᱟᱜ ᱠᱤᱪᱷᱩ ᱯᱟᱱᱛᱮ ᱧᱟᱢ ᱮᱢᱟᱱ ᱱᱚᱣᱟ ᱟᱹᱭᱠᱟᱹᱣ ᱟᱹᱰᱤ ᱡᱟᱹᱨᱩᱲᱟ ᱥᱟᱶᱛᱮ ᱵᱤᱨ ᱡᱟᱱᱣᱟᱨ ᱠᱚ ᱚᱠᱟ ᱠᱚᱥᱮᱱ ᱠᱚ ᱦᱩᱡᱩᱜ ᱠᱟᱱᱟ ᱪᱤᱞᱤ ᱫᱚᱭ ᱦᱤᱡᱩᱜ ᱠᱟᱱᱟ ᱚᱠᱚᱭ ᱡᱟᱱᱣᱟᱨᱟᱜ ᱫᱚ ᱪᱮᱫ ᱞᱮᱠᱟᱱ ᱥᱚᱵᱽᱫᱚ ᱛᱟᱭ ᱟᱣᱟᱡᱽ ᱛᱟᱭ ᱱᱚᱣᱟ ᱠᱚᱦᱚᱸ ᱟᱛᱮᱱ ᱞᱟᱹᱠᱛᱤ ᱠᱟᱱᱟ ᱦᱟᱛᱮᱢ ᱛᱩᱨᱩᱡ ᱜᱮ ᱡᱟᱦᱟᱸ ᱡᱟᱸᱜᱟ ᱠᱚᱫᱚ ᱞᱟᱦᱟ ᱤᱭᱟᱹ ᱤᱫᱤ ᱦᱩᱭᱩᱜᱼᱟ ᱡᱟᱸᱜᱟ ᱞᱟᱪᱷᱟᱣ ᱞᱟᱪᱷᱟᱣ ᱞᱟᱦᱟᱣ ᱯᱤᱪᱷᱤ ᱜᱮ ᱚᱱᱟ ᱟᱛᱮᱱ ᱫᱚ ᱡᱟᱹᱨᱩᱲ ᱠᱟᱱᱟ ᱚᱱᱟ ᱥᱟᱶᱛᱮ ᱡᱟᱸᱜᱟ ᱪᱤᱠᱟᱹ ᱴᱟᱨᱦᱟᱜ ᱛᱟᱢᱟ ᱚᱱᱟ ᱫᱷᱟᱨᱥᱮᱲ ᱵᱩᱨᱩ ᱨᱮ ᱱᱚᱣᱟ ᱠᱚᱦᱚᱸ ᱨᱤᱠᱟᱹ ᱞᱟᱹᱠᱛᱤ ᱠᱟᱱᱟ ᱚᱱᱠᱟ ᱛᱮ ᱟᱹᱪᱩᱨ ᱟᱹᱪᱩᱨᱛᱮ ᱵᱟᱹᱭ ᱵᱟᱹᱛᱮ ᱟᱬᱜᱚᱱ ᱦᱩᱭᱩᱜᱼᱟ ᱱᱚᱣᱟ ᱥᱟᱸᱜᱷᱟᱨ ᱞᱟᱜᱟᱱ ᱫᱚ ᱟᱹᱰᱤ ᱜᱮ ᱟᱱᱟᱴ ᱢᱮᱱᱟᱜᱼᱟ ᱟᱹᱰᱤ ᱟᱱᱟᱴ ᱛᱟᱞᱟ ᱛᱮᱜᱮ ᱥᱟᱸᱜᱷᱟᱨ ᱦᱩᱭᱩᱜᱼᱟ ᱟᱨ ᱱᱚᱝᱠᱟᱱᱟᱜ ᱟᱭᱢᱟ ᱡᱟᱭᱜᱟ ᱨᱮ ᱱᱚᱝᱠᱟ ᱯᱟᱨᱚᱢ ᱱᱤᱡᱮ ᱦᱚᱸ ᱦᱩᱭᱟᱠᱟᱱᱟ ᱚᱱᱟ ᱛᱮ ᱞᱟᱹᱭᱟᱹᱜᱚᱜ ᱠᱟᱱᱟ ᱵᱩᱨᱩ ᱠᱷᱚᱱᱟᱜ ᱟᱬᱜᱚᱱ ᱥᱮ ᱵᱩᱨᱩ ᱫᱮᱡᱚᱜ ᱫᱚ ᱢᱚᱪᱟ ᱠᱟᱛᱷᱟ ᱫᱚ ᱵᱟᱝ ᱠᱟᱱᱟ ᱟᱹᱰᱤ ᱟᱸᱴ ᱜᱮᱭᱟ ᱚᱱᱟ ᱫᱚ ᱩᱥᱩᱞ ᱜᱮᱭᱟ ᱩᱥᱩᱞ ᱡᱟᱭᱜᱟ ᱨᱮ ᱫᱮᱡᱚᱜ ᱥᱮ ᱟᱬᱜᱚᱱ ᱫᱚ ᱟᱹᱰᱤᱜᱮ ᱮᱴᱠᱮᱴᱚᱬᱮᱭᱟ ᱟᱹᱰᱤ ᱦᱩᱥᱭᱟᱹᱨ ᱫᱚᱨᱠᱟᱨ ᱟᱹᱰᱤ ᱛᱮᱫ ᱜᱮ ᱡᱟᱸᱜᱟ ᱛᱟᱦᱟᱣ ᱠᱟᱛᱮᱫ ᱞᱟᱦᱟ ᱦᱩᱭᱩᱜᱼᱟ ᱛᱚᱵᱮᱭᱟᱱᱟᱜ ᱜᱮ ᱚᱱᱟᱠᱚᱨᱮ ᱫᱚᱢ ᱥᱟᱸᱜᱷᱟᱨ ᱫᱟᱲᱮᱭᱟᱜᱼᱟ